ᱦᱮᱸ ᱟᱵᱚ ᱫᱚ ᱟᱭᱢᱟ ᱡᱤᱭᱹᱞᱤ ᱠᱚᱵᱚᱱ ᱟᱹᱥᱩᱞᱮᱫ ᱠᱚᱣᱟ ᱟᱫᱚ ᱩᱱᱠᱩᱣᱟᱜ ᱡᱚᱢᱟᱜ ᱫᱚ ᱵᱷᱮᱜᱟᱨ ᱵᱷᱮᱜᱟᱨ ᱜᱮᱛᱟ ᱠᱚᱣᱟ ᱟᱫᱚ ᱱᱩᱠᱩ ᱡᱮᱢᱚᱱ ᱜᱟᱹᱭ ᱰᱟᱹᱝᱨᱤ ᱱᱩᱠᱩ ᱠᱚᱫᱚ ᱠᱷᱚᱲ ᱪᱷᱟᱹᱱᱤ ᱠᱚᱵᱚᱱ ᱜᱮᱫ ᱟᱠᱚᱣᱟ ᱞᱩᱵᱩᱜ ᱠᱷᱳᱞ ᱠᱚᱵᱚᱱ ᱮᱢᱟ ᱮᱢᱟ ᱠᱚᱣᱟ ᱥᱮ ᱩᱱᱠᱩ ᱦᱚᱸ ᱚᱱᱟ ᱠᱚᱵᱚᱱ ᱮᱢᱟ ᱠᱚᱠᱷᱟᱱ ᱵᱷᱟᱜᱮ ᱴᱷᱤᱠ ᱦᱚᱲᱢᱚ ᱦᱚᱸ ᱛᱮᱭᱟᱨᱚᱜ ᱛᱟᱠᱚᱣᱟ ᱱᱩᱠᱩ ᱢᱮᱨᱚᱢ ᱦᱚᱸᱵᱚᱱ ᱟᱹᱥᱩᱞ ᱟᱠᱟᱫ ᱠᱚᱣᱟ ᱱᱩᱠᱩᱣᱟᱜ ᱡᱚᱢᱟᱜ ᱫᱚ ᱵᱤᱨᱼᱵᱩᱨᱩ ᱠᱚᱨᱮᱫ ᱯᱟᱞᱦᱟ ᱠᱚ ᱰᱟᱹᱦᱤ ᱰᱩᱝᱨᱤ ᱠᱚᱨᱮᱫ ᱜᱷᱟᱸᱥ ᱠᱚᱠᱚ ᱡᱚᱢᱟ ᱱᱩᱠᱩ ᱦᱚᱸ ᱟᱨᱚ ᱡᱩᱫᱤ ᱚᱱᱠᱟᱱᱟᱜ ᱫᱟᱜ ᱛᱮᱫ ᱨᱮ ᱟᱴᱟ ᱠᱚᱵᱚᱱ ᱞᱮᱣᱦᱟ ᱟᱠᱚᱣᱟ ᱩᱱᱠᱩ ᱦᱚᱸ ᱦᱚᱲᱢᱚ ᱠᱚᱨᱮᱫ ᱱᱟᱯᱟᱭ ᱛᱟᱦᱮᱱ ᱛᱟᱠᱚᱣᱟ ᱥᱮ ᱦᱟᱨᱟ ᱵᱩᱨᱩᱜ ᱟᱠᱚ ᱥᱤᱢ ᱦᱚᱸ ᱥᱤᱢᱟᱜ ᱡᱚᱢᱟᱜ ᱦᱚᱸ ᱚᱱᱠᱟᱜᱮ ᱟᱫᱚ ᱱᱩᱠᱩ ᱫᱚ ᱪᱟᱣᱞᱮ ᱠᱚ ᱠᱷᱳᱫᱮ ᱠᱚ ᱫᱟᱠᱟ ᱦᱚᱸ ᱠᱚ ᱡᱚᱢ ᱜᱮᱭᱟ ᱱᱩᱠᱩ ᱦᱚᱸ ᱥᱚᱢᱚᱭ ᱥᱚᱢᱚᱭ ᱨᱮᱵᱚᱱ ᱮᱢᱟ ᱠᱚ ᱠᱷᱟᱱ ᱩᱱᱠᱩ ᱦᱚᱸ ᱦᱚᱲᱢᱚ ᱠᱚᱦᱚᱸ ᱵᱷᱟᱹᱜᱤ ᱛᱟᱦᱮᱱ ᱛᱟᱠᱚᱣᱟ ᱥᱮᱠᱚ ᱦᱟᱨᱟᱼᱵᱩᱨᱩᱜᱼᱟ ᱞᱟᱹᱴᱷᱩ ᱧᱚᱜ ᱚᱱᱠᱟᱜᱮ ᱱᱩᱠᱩ ᱥᱩᱠᱨᱤ ᱦᱚᱸ ᱱᱩᱠᱩᱣᱟᱜ ᱡᱚᱢᱟᱜ ᱦᱚᱸ ᱵᱷᱮᱜᱟᱨ ᱜᱮᱭᱟ ᱡᱮᱢᱚᱱ ᱱᱩᱠᱩ ᱫᱚ ᱫᱟᱠᱟ ᱫᱟᱜ ᱵᱟᱥᱠᱮ ᱫᱟᱠᱟ ᱢᱟᱹᱲᱤ ᱟᱨ ᱚᱱᱟ ᱥᱟᱶᱛᱮ ᱞᱩᱵᱩᱜ ᱠᱚ ᱵᱚᱱ ᱢᱮᱥᱟ ᱟᱠᱚᱣᱟ ᱥᱚᱢᱚᱭ ᱨᱮ ᱡᱚᱢᱟᱜ ᱠᱚ ᱧᱟᱢ ᱞᱮᱠᱷᱟᱱ ᱱᱩᱠᱩ ᱦᱚᱸ ᱵᱷᱟᱜᱮ ᱴᱷᱤᱠ ᱠᱚ ᱦᱟᱨᱟᱼᱵᱩᱨᱩᱜᱼᱟ ᱥᱤᱢ ᱜᱮᱰᱮ ᱜᱮᱰᱮ ᱠᱚᱦᱚᱸ ᱚᱱᱠᱟᱜᱮ ᱱᱩᱠᱩ ᱦᱚᱸ ᱫᱟᱠᱟ ᱠᱚᱠᱚ ᱡᱚᱢᱟ ᱦᱩᱲᱩ ᱠᱚᱦᱚᱸ ᱠᱚ ᱡᱚᱢ ᱜᱮᱭᱟ ᱱᱩᱠᱩ ᱦᱚᱸ ᱚᱝᱠᱟ ᱥᱚᱢᱚᱭ ᱨᱮᱵᱚᱱ ᱮᱢᱟ ᱠᱚᱠᱷᱟᱱ ᱱᱩᱠᱩ ᱦᱚᱸ ᱵᱷᱟᱹᱜᱤ ᱴᱷᱤᱠ ᱠᱚ ᱦᱟᱨᱟᱼᱵᱩᱨᱩᱜᱼᱟ ᱵᱷᱟᱜᱮ ᱠᱚ ᱛᱟᱦᱮᱱᱟ